ᱦᱮᱸ ᱤᱧ ᱟᱞᱮ ᱴᱚᱴᱷᱟ ᱠᱷᱚ ᱟᱹᱰᱤ ᱥᱟᱺᱜᱤᱧ ᱢᱤᱫᱴᱮᱱ ᱮᱱᱮᱡ ᱥᱮᱨᱮᱧ ᱨᱮᱱᱟᱝ ᱫᱟᱣᱤᱧ ᱧᱟᱢᱞᱮᱫᱟ ᱟᱨ ᱚᱱᱟᱫᱚ ᱟᱹᱰᱤ ᱱᱟᱯᱟᱭ ᱟᱨ ᱟᱹᱰᱤ ᱵᱚᱛᱚᱨᱟᱱᱜᱮ ᱛᱟᱦᱮᱸᱠᱟᱱᱟ ᱱᱤᱡᱮᱨᱟᱜ ᱴᱚᱴᱷᱟ ᱠᱷᱚᱱ ᱥᱟᱺᱜᱤᱧᱨᱮ ᱥᱮᱱᱠᱟᱛᱮ ᱮᱱᱮᱡ ᱥᱮᱨᱮᱧ ᱫᱚ ᱟᱹᱰᱤᱜᱮ ᱵᱚᱛᱚᱨᱟᱱ ᱜᱮᱭᱟ ᱟᱨ ᱱᱚᱣᱟ ᱚᱵᱷᱤᱜᱽᱜᱚᱛᱟ ᱦᱚᱸ ᱟᱹᱰᱤᱜᱮ ᱱᱟᱯᱟᱭ ᱜᱮᱭᱟ